ᱨᱮᱞ ᱜᱟᱹᱰᱤ ᱫᱚ ᱟᱹᱰᱤ ᱡᱮᱞᱮᱧ ᱜᱮᱭᱟ ᱨᱮᱞ ᱜᱟᱹᱰᱤ ᱨᱮᱫᱚ ᱟᱹᱰᱤ ᱩᱥᱛᱟᱹᱨ ᱠᱟᱢᱨᱟ ᱛᱟᱦᱮᱸᱱᱟ ᱢᱤᱢᱤᱫ ᱴᱟᱝ ᱠᱟᱢᱨᱟ ᱨᱮ ᱟᱭᱢᱟ ᱥᱤᱴ ᱛᱟᱦᱮᱸᱱᱟ ᱥᱤᱴ ᱫᱚ ᱵᱟᱨ ᱥᱮᱫ ᱛᱮ ᱜᱟᱸᱰᱮ ᱞᱮᱠᱟᱛᱮ ᱛᱟᱦᱮᱸᱱᱟ ᱨᱮᱞ ᱜᱟᱹᱰᱤ ᱠᱟᱢᱨᱟ ᱨᱮ ᱵᱟᱛᱨᱩᱢ ᱛᱟᱦᱮᱸᱱᱟ ᱤᱧᱡᱤᱱ ᱫᱚ ᱵᱤᱥᱤᱨ ᱵᱷᱟᱜᱽ ᱢᱮᱬᱦᱮᱫ ᱥᱴᱤᱞ ᱮᱢᱟᱱ ᱠᱚᱛᱮ ᱜᱮ ᱵᱮᱱᱟᱜᱼᱟ ᱪᱟᱠᱟ ᱫᱚ ᱢᱮᱬᱦᱮᱫ ᱨᱮᱭᱟᱜ ᱜᱮ ᱠᱟᱱᱟ ᱴᱟᱭᱟᱨ ᱥᱮ ᱴᱤᱭᱩ ᱫᱚ ᱵᱟᱝ ᱛᱟᱦᱮᱸᱱᱟ ᱨᱮᱹᱞ ᱜᱟᱰᱤ ᱛᱮᱹᱧ ᱥᱟᱸᱜᱷᱟᱨᱟᱠᱟᱱᱟ ᱡᱷᱟᱲᱜᱨᱟᱢ ᱠᱷᱚᱱ ᱦᱟᱣᱲᱟ